ᱱᱤᱭᱟᱹ ᱫᱷᱤᱨᱤ ᱡᱟᱣᱨᱟ ᱨᱮ ᱤᱧᱟᱜ ᱢᱮᱱ ᱩᱫᱮᱥᱚ ᱫᱚ ᱦᱩᱭᱩᱜ ᱠᱟᱱᱟ ᱱᱤᱭᱟᱹ ᱫᱷᱤᱨᱤ ᱤᱧ ᱟᱹᱝᱴᱤ ᱡᱩᱛᱠᱟᱛᱮᱜ ᱛᱤᱨᱮ ᱦᱚᱨᱚᱜ ᱠᱟᱛᱮᱜ ᱤᱧᱟᱜ ᱦᱚᱲᱢᱚ ᱟᱹᱰᱤ ᱜᱨᱚᱦᱚ ᱫᱩᱨᱡᱚᱜ ᱥᱚᱱᱤ ᱫᱚᱥᱟ ᱟᱭᱢᱟ ᱨᱚᱠᱚᱢ ᱤᱧ ᱠᱷᱚᱱᱤᱧ ᱩᱯᱚᱠᱟᱨᱚᱜ ᱟ ᱚᱱᱟ ᱵᱟᱠᱷᱨᱟᱛᱮ ᱤᱧ ᱱᱤᱭᱟᱹ ᱥᱚᱧᱪᱚᱭ ᱨᱮᱱᱟᱜ ᱩᱫᱮᱥᱚ ᱫᱚ ᱱᱤᱭᱟᱹᱜᱮ